ᱤᱧ ᱡᱟᱦᱟᱸ ᱠᱚ ᱡᱤᱱᱤᱥ ᱤᱧ ᱵᱟᱡᱟᱨ ᱥᱮᱫ ᱤᱫᱤ ᱤᱫᱤ ᱥᱮᱴᱮᱨ ᱚᱪᱚᱭ ᱤᱧ ᱪᱮᱥᱴᱟᱭᱟ ᱛᱟᱛᱮ ᱫᱚ ᱵᱤᱵᱷᱤᱱᱱᱚ ᱨᱚᱠᱚᱢ ᱥᱚᱢᱚᱥᱥᱟ ᱦᱩᱭ ᱫᱟᱲᱮᱭᱟᱜ ᱜᱮᱭᱟ ᱪᱮᱫᱟᱜ ᱥᱮ ᱟᱢ ᱛᱚ ᱟᱯᱱᱟᱨ ᱠᱷᱟᱹᱞᱤ ᱦᱚᱲᱢᱚ ᱛᱮ ᱢᱟᱱᱮ ᱫᱤᱯᱤᱞ ᱛᱮ ᱛᱚ ᱟᱨ ᱵᱮᱥᱤ ᱫᱩᱨ ᱛᱚ ᱟᱨ ᱵᱟᱢ ᱤᱫᱤ ᱫᱟᱲᱮᱭᱟᱜᱼᱟ ᱟᱢ ᱢᱤᱫᱴᱮᱱ ᱜᱟᱹᱰᱤ ᱥᱮ ᱡᱟᱦᱟᱱᱟᱜ ᱵᱮᱵᱚᱥᱛᱷᱟ ᱥᱟᱜᱟᱬ ᱨᱮᱭᱟᱜ ᱵᱮᱵᱚᱥᱛᱷᱟ ᱦᱟᱛᱟᱣ ᱦᱩᱭᱩᱜ ᱛᱟᱢᱟ ᱚᱱᱟ ᱥᱟᱜᱟᱲ ᱨᱮ ᱞᱟᱸᱫᱮ ᱠᱟᱛᱮᱫ ᱟᱢᱮᱢ ᱤᱫᱤᱭᱟ ᱡᱩᱫᱤ ᱟᱢ ᱮᱴᱟᱜ ᱦᱚᱲᱟᱜ ᱥᱟᱜᱟᱬ ᱮᱢ ᱟᱹᱜᱩᱭᱟ ᱚᱱᱟᱨᱮ ᱞᱟᱫᱮ ᱠᱟᱛᱮᱫ ᱮᱢ ᱤᱫᱤᱭᱟ ᱛᱟᱦᱞᱮ ᱟᱢ ᱚᱸᱰᱮ ᱩᱱᱤ ᱥᱟᱜᱟᱬ ᱵᱷᱟᱬᱟ ᱮᱢᱟᱭ ᱦᱩᱭᱩᱜ ᱛᱟᱢᱟ ᱛᱟᱛᱮ ᱟᱢᱟᱜ ᱚᱥᱩᱵᱤᱫᱷᱟ ᱦᱩᱭᱩᱜᱼᱟ ᱪᱮᱫᱟᱜ ᱥᱮ ᱟᱢᱟᱜ ᱡᱮ ᱯᱚᱨᱤᱢᱟᱱ ᱮᱢ ᱟᱨᱡᱟᱣ ᱟᱠᱟᱫᱟ ᱚᱱᱟ ᱟᱨᱡᱟᱣ ᱠᱷᱚᱱ ᱜᱮᱛᱚ ᱩᱱᱤ ᱢᱤᱫᱴᱮᱱ ᱚᱝᱥᱚ ᱮᱢᱟᱭ ᱦᱩᱭᱩᱜ ᱛᱟᱢᱟ ᱟᱵᱟᱨ ᱡᱚᱠᱷᱚᱱ ᱮᱢ ᱤᱫᱤᱭᱟ ᱛᱟᱛᱮ ᱟᱵᱟᱨ ᱚᱸᱰᱮ ᱡᱚᱠᱷᱚᱱ ᱮᱢ ᱟᱹᱠᱷᱨᱤᱧᱟ ᱩᱱᱤ ᱢᱤᱫᱴᱮᱱ ᱯᱚᱨᱤᱢᱟᱱᱮ ᱟᱹᱠᱷᱨᱤᱧ ᱛᱟᱢᱟᱦᱟᱛᱟᱣ ᱛᱟᱢᱟᱭ ᱛᱟᱛᱮ ᱛᱚ ᱥᱚᱢᱥᱥᱟ ᱫᱚ ᱦᱩᱭᱩᱜ ᱠᱟᱱ ᱜᱮᱭᱟ ᱟᱨ ᱟᱢ ᱛᱤᱱᱟᱹᱜ ᱜᱟᱱᱮᱢ ᱞᱟᱵᱷ ᱛᱮ ᱟᱹᱰᱤ ᱟᱭᱢᱟ ᱫᱚ ᱵᱟᱢ ᱞᱟᱵᱷᱼᱟ ᱡᱚᱛᱚ ᱴᱩᱠᱩᱢ ᱞᱟᱵᱷᱼᱟ ᱛᱟᱛᱮ ᱫᱚ ᱟᱢᱟᱜ ᱢᱟᱱᱮ ᱟᱢ ᱴᱷᱤᱠ ᱴᱷᱟᱠ ᱯᱚᱨᱤᱢᱟᱱ ᱢᱚᱛᱚ ᱞᱟᱵᱷ ᱵᱟᱝ ᱛᱟᱦᱮᱱ ᱛᱟᱢᱟ ᱛᱟᱛᱮ ᱫᱚ ᱥᱚᱢᱚᱥᱥᱟ ᱫᱚ ᱦᱩᱭᱩᱜ ᱜᱮᱭᱟ